ᱤᱧᱟᱹᱜ ᱡᱤᱭᱚᱱ ᱨᱮᱭᱟᱜ ᱡᱚᱛᱚ ᱠᱷᱚᱱ ᱜᱚᱱᱚᱝ ᱟᱱᱟᱜ ᱫᱚ ᱡᱩᱢᱤ ᱡᱟᱭᱜᱟᱧ ᱠᱤᱨᱤᱧ ᱟᱠᱟᱫᱟ ᱡᱩᱢᱤ ᱡᱟᱭᱜᱟᱧ ᱠᱤᱨᱤᱧ ᱟᱠᱟᱫᱟ ᱚᱲᱟᱜ ᱫᱩᱣᱟᱹᱨ ᱤᱧ ᱵᱮᱱᱟᱣ ᱟᱠᱟᱫᱟ ᱟᱨ ᱟᱹᱰᱤ ᱟᱸᱴ ᱤᱧ ᱠᱷᱟᱴᱟᱣ ᱟᱠᱟᱱᱟ ᱠᱷᱟᱴᱟᱣ ᱠᱟᱛᱮ ᱜᱮ ᱥᱟᱱᱟᱢ ᱤᱧ ᱪᱮᱠᱟ ᱟᱠᱟᱫᱟ ᱟᱨ ᱱᱚᱜᱼᱚᱭ ᱚᱲᱟᱜ ᱫᱩᱣᱟᱹᱨ ᱠᱚᱦᱚᱸ ᱢᱚᱡᱽ ᱛᱮᱧ ᱵᱮᱱᱟᱣ ᱟᱠᱟᱫᱟ ᱡᱟᱦᱟᱱᱟᱜ ᱯᱟᱨᱠᱚᱢ ᱴᱩᱞ ᱵᱮᱧᱪ ᱛᱚᱠᱛᱟ ᱦᱮᱱᱟ ᱛᱮᱱᱟ ᱫᱚᱨᱚᱡᱟ ᱡᱟᱱᱞᱟ ᱡᱚᱛᱚ ᱤᱧ ᱛᱮᱜᱮᱧ ᱵᱮᱱᱟᱣ ᱟᱠᱟᱫᱟ ᱱᱤᱭᱟᱹ ᱠᱚᱜᱮ ᱤᱧ ᱫᱚ ᱤᱧᱟᱹᱜ ᱜᱚᱱᱚᱝ ᱟᱱᱟᱜ ᱠᱟᱛᱷᱟ ᱫᱚ ᱟᱨ ᱱᱩᱠᱩ ᱜᱤᱫᱽᱨᱟᱹ ᱠᱚᱦᱚᱸ ᱟ ᱰᱤ ᱱᱟᱯᱟᱭ ᱛᱮᱜᱮᱧ ᱯᱟᱲᱦᱟᱣ ᱚᱪᱚ ᱟᱠᱟᱫ ᱠᱚᱣᱟ ᱟᱨ ᱡᱚᱛᱚ ᱜᱮ ᱱᱟᱯᱟᱭ ᱛᱮᱧ ᱵᱟᱯᱞᱟ ᱟᱠᱟᱫ ᱠᱚᱣᱟ ᱟ ᱰᱤ ᱫᱷᱩᱢ ᱫᱷᱟᱢ ᱟᱛᱮᱜᱮᱧ ᱵᱟᱯᱞᱟ ᱟᱠᱟᱫ ᱠᱚᱣᱟ ᱢᱚᱡᱽ ᱛᱮᱜᱮᱧ ᱵᱟᱯᱞᱟ ᱟᱠᱟᱫ ᱠᱚᱣᱟ ᱱᱤᱭᱟᱹ ᱠᱚᱜᱮ ᱤᱧᱟᱹᱜ ᱜᱚᱱᱚᱝᱼᱟᱱ ᱠᱟᱛᱷᱟ ᱫᱚ